ᱤᱧ ᱫᱚ ᱟᱹᱥᱩᱞ ᱡᱤᱭᱟᱹᱞᱤᱧ ᱠᱩᱥᱤᱭᱟᱠᱚ ᱜᱮᱭᱟ ᱪᱮᱫᱟᱜ ᱥᱮ ᱟᱹᱥᱩᱞ ᱡᱤᱭᱟᱹᱞᱤ ᱢᱚᱫᱽᱫᱷᱮ ᱨᱮ ᱟᱹᱰᱤ ᱜᱟᱱ ᱴᱟᱠᱟ ᱯᱚᱭᱥᱟ ᱟᱨᱡᱟᱣ ᱦᱚᱸ ᱦᱩᱭᱩᱜᱼᱟ ᱟᱨ ᱜᱟᱹᱭ ᱵᱷᱤᱰᱤ ᱢᱮᱨᱚᱢ ᱠᱚᱠᱚ ᱛᱟᱦᱮᱸᱞᱮᱱ ᱠᱷᱟᱱ ᱛᱚᱣᱟ ᱦᱚᱸ ᱧᱟᱢᱚᱜᱼᱟ ᱟᱨ ᱛᱚᱣᱟ ᱢᱟ ᱟᱹᱰᱤ ᱯᱨᱳᱴᱤᱱᱟᱱ ᱡᱤᱱᱤᱥ ᱠᱟᱱᱟ ᱥᱮ ᱟᱹᱰᱤ ᱵᱷᱟᱹᱜᱤ ᱡᱤᱱᱤᱥ ᱠᱟᱱᱟ ᱟᱨ ᱵᱟᱝ ᱠᱩᱥᱤ ᱞᱮᱠᱟ ᱛᱮᱫᱚ ᱦᱟᱸᱜ ᱠᱩᱥᱤ ᱫᱩᱧ ᱠᱩᱥᱤᱭᱟᱠᱚᱣᱟ ᱮᱱᱛᱮ ᱨᱚᱦᱚᱸ ᱵᱟᱝ ᱠᱩᱥᱤ ᱞᱮᱠᱟ ᱜᱮ ᱥᱩᱠᱨᱤ ᱜᱮᱰᱮ ᱱᱩᱠᱩ ᱠᱚᱜᱮ ᱪᱮᱫᱟᱜ ᱥᱮ ᱱᱩᱠᱩ ᱫᱚ ᱱᱚᱝᱨᱟ ᱡᱤᱱᱤᱥ ᱠᱟᱱᱟ ᱠᱚ ᱢᱮᱱᱫᱚ ᱦᱩᱭᱩᱜ ᱠᱟᱱᱟ ᱥᱩᱠᱨᱤ ᱟᱹᱰᱤ ᱠᱚ ᱵᱟᱝ ᱡᱩᱴᱟᱹᱣ ᱨᱮᱦᱚᱸ ᱟᱹᱰᱤ ᱠᱚ ᱨᱟᱜᱟ ᱟᱨ ᱟᱲᱟᱜ ᱠᱟᱭ ᱛᱮᱦᱚᱸ ᱟᱹᱰᱤᱜᱟᱱ ᱡᱚᱢᱤ ᱪᱟᱥ ᱟᱵᱟᱫᱽ ᱠᱚ ᱱᱚᱥᱴᱚᱭᱟ ᱱᱤᱝᱠᱟᱹ ᱛᱮᱜᱮ ᱵᱟᱹᱧ ᱠᱩᱥᱤᱭᱟᱠᱚᱣᱟ ᱩᱱᱠᱩ ᱫᱚ